ᱟᱵᱚ ᱟᱛᱳ ᱫᱤᱥᱚᱢ ᱨᱮᱱᱟᱜ ᱥᱟᱹᱜᱟᱹᱭ ᱫᱚ ᱦᱩᱭᱩᱜ ᱠᱟᱱᱟ ᱟᱹᱰᱤ ᱨᱚᱠᱚᱢ ᱥᱟᱹᱜᱟᱹᱭ ᱛᱟᱵᱚᱱ ᱡᱟᱦᱟᱸ ᱫᱚ ᱫᱤᱫᱤ ᱵᱳᱱ ᱵᱷᱟᱭ ᱵᱳᱱ ᱟᱨ ᱠᱟᱠᱩ ᱫᱟᱫᱩ ᱵᱟᱵᱟᱭᱩ ᱢᱟᱥᱤ ᱟᱹᱰᱤ ᱨᱚᱠᱚᱢ ᱥᱟᱹᱜᱟᱹᱭ ᱢᱮᱱᱛᱮ ᱵᱚᱱ ᱛᱟᱦᱮᱱᱟ ᱡᱟᱦᱟᱸ ᱠᱷᱟᱹᱛᱤᱨ ᱛᱮ ᱟᱵᱚ ᱱᱚᱰᱮ ᱫᱚ ᱥᱟᱹᱜᱟᱹᱭ ᱨᱮᱱᱟᱜ ᱡᱤᱣᱤ ᱜᱟᱛᱮ ᱧᱟᱢ ᱨᱮᱱᱟᱜ ᱟᱱᱟᱴ ᱛᱟᱦᱮᱱ ᱠᱟᱱᱟ ᱢᱤᱫᱴᱟᱝ ᱟᱛᱳ ᱠᱷᱟᱹᱛᱤᱨ ᱛᱮ ᱡᱟᱦᱟᱸ ᱫᱚ ᱟᱨ ᱨᱟᱥᱛᱟ ᱫᱷᱟᱨᱮ ᱨᱮᱱᱟᱜ ᱛᱟᱦᱮᱱ ᱨᱮᱱᱟᱜ ᱤᱭᱟᱹ ᱫᱚ ᱦᱩᱭᱩᱜ ᱠᱟᱱᱟ ᱡᱮ ᱟᱵᱚ ᱡᱚᱫᱤ ᱡᱟᱦᱟᱱᱟᱜ ᱡᱚᱫᱤ ᱥᱟᱺᱜᱤᱧ ᱥᱮᱜ ᱵᱚᱱ ᱪᱟᱞᱟᱣ ᱞᱮᱱᱠᱷᱟᱱ ᱚᱱᱰᱮ ᱫᱚ ᱥᱩᱡᱳᱜ ᱥᱩᱵᱤᱫᱷᱟ ᱵᱚᱱ ᱧᱟᱢᱟ ᱟᱨ ᱡᱟᱦᱟᱱᱟᱜ ᱯᱨᱚᱵᱮᱞᱮᱢ ᱠᱚ ᱦᱩᱭ ᱞᱮᱱᱠᱷᱟᱱ ᱡᱮ ᱫᱩᱠ ᱵᱤᱯᱚᱫ ᱞᱮᱱᱠᱷᱟᱱ ᱥᱩᱨ ᱨᱮᱫᱚ ᱨᱟᱥᱛᱟ ᱫᱷᱟᱨᱮ ᱨᱮᱫᱚ ᱚᱸᱰᱮ ᱫᱚ ᱟᱵᱚ ᱫᱚ ᱡᱟᱦᱟᱸ ᱥᱮᱜ ᱪᱟᱞᱟᱣ ᱨᱮᱱᱟᱜ ᱦᱚᱸ ᱯᱨᱚᱵᱞᱮᱢ ᱫᱚ ᱵᱟᱝ ᱦᱩᱭᱩᱜ ᱛᱟᱵᱳᱱᱟ ᱟᱨ ᱵᱟᱡᱟᱨᱨᱮ ᱛᱟᱦᱮᱱ ᱨᱮᱱᱟᱜ ᱠᱟᱨᱚᱱ ᱫᱚ ᱦᱩᱭᱩᱜ ᱠᱟᱱᱟ ᱡᱮ ᱵᱟᱡᱟᱨ ᱨᱮᱵᱚᱱ ᱛᱟᱦᱮᱸ ᱞᱮᱱᱠᱷᱟᱱ ᱡᱟᱦᱟᱱᱟᱜ ᱜᱮ ᱞᱟᱭᱤᱴ ᱛᱷᱮᱠᱮ ᱫᱟᱜ ᱨᱮᱱᱟᱜ ᱛᱷᱮᱠᱮ ᱟ ᱰᱤ ᱨᱚᱠᱚᱢ ᱥᱩᱡᱳᱜ ᱥᱩᱵᱤᱫᱷᱟ ᱵᱚᱱ ᱧᱟᱢ ᱫᱟ ᱟᱫᱚ ᱡᱟᱦᱟᱸ ᱫᱚ ᱚᱞ ᱯᱟᱲᱦᱟᱣ ᱛᱷᱮᱠᱮ ᱟᱹᱰᱤ ᱠᱤᱪᱷᱩ ᱦᱤᱱᱟᱹ ᱱᱤᱭᱹ ᱟᱹᱰᱤ ᱥᱩᱚᱜ ᱥᱩᱵᱤᱫᱷᱟ ᱵᱚᱱ ᱧᱟᱢᱫᱟ ᱚᱱᱟ ᱠᱷᱟᱛᱤᱨᱛᱮ ᱟᱛᱳ ᱫᱤᱥᱚᱢ ᱠᱷᱚᱱ ᱫᱚ ᱵᱟᱡᱟᱨ ᱨᱮ ᱛᱟᱦᱮᱱ ᱜᱮ ᱡᱚᱛᱚ ᱜᱮ ᱵᱮᱥᱴ ᱠᱚ ᱢᱚᱱᱮᱭ ᱫᱟ